ᱦᱮᱸ ᱤᱧ ᱳᱣᱟᱭᱼᱯᱷᱟᱭ ᱠᱟᱱᱮᱠᱴ ᱤᱧ ᱵᱮᱵᱚᱦᱟᱨ ᱜᱮᱭᱟ ᱪᱮᱫᱟᱜ ᱤᱧ ᱵᱮᱵᱚᱦᱟᱨᱟ ᱡᱟᱦᱟᱸ ᱛᱤᱨᱮ ᱭᱟᱣᱟᱨ ᱢᱟᱱᱮ ᱱᱮᱴ ᱳᱣᱟᱨᱠ ᱵᱟᱭ ᱧᱟᱢ ᱵᱟᱭ ᱧᱟᱢᱟ ᱛᱚ ᱰᱟᱴᱟ ᱰᱟᱴᱟ ᱮᱢᱵᱤ ᱦᱚᱸ ᱪᱟᱵᱟ ᱠᱚᱜᱼᱟ ᱛᱚᱠᱷᱚᱱ ᱡᱟᱦᱟᱱᱟᱜ ᱮᱢᱟᱨᱡᱮᱱᱥᱤ ᱛᱟᱦᱮᱱᱟ ᱛᱚᱠᱷᱚᱱ ᱫᱚ ᱤᱧ ᱳᱣᱟᱭᱼᱯᱷᱟᱭ ᱠᱟᱱᱮᱠᱴ ᱤᱧ ᱵᱮᱵᱚᱦᱟᱨ ᱜᱮᱭᱟ ᱪᱮᱫᱟᱜ ᱥᱮ ᱯᱷᱚᱱ ᱛᱮ ᱡᱚᱛᱚ ᱠᱤᱪᱷᱩ ᱦᱩᱭᱩᱜᱼᱟ ᱦᱩᱭᱩᱜᱼᱟ ᱡᱮᱢᱚᱱ ᱢᱮᱥᱮᱡᱽ ᱥᱟᱺᱜᱤᱧ ᱨᱮ ᱢᱮᱱᱟᱭᱟ ᱩᱱᱤ ᱥᱟᱶᱛᱮ ᱟᱢ ᱢᱮᱥᱮᱡᱽ ᱛᱮᱢ ᱢᱮᱱ ᱫᱟᱲᱮᱭᱟᱜᱼᱟ ᱡᱟᱦᱟᱱᱟᱜ ᱠᱤᱢᱵᱟ ᱡᱟᱦᱟᱱᱟᱜ ᱥᱚᱯᱤᱝ ᱥᱮ ᱡᱚᱢᱟᱜ ᱠᱚᱦᱚᱸ ᱚᱱᱟᱛᱮᱢ ᱚᱰᱟᱨ ᱫᱟᱲᱮᱭᱟᱜᱼᱟ ᱛᱚ ᱚᱱᱟ ᱦᱚᱛᱮᱡ ᱛᱮ ᱯᱷᱳᱱ ᱫᱚ ᱱᱤᱭᱟᱹ ᱡᱩᱜᱽ ᱨᱮᱫᱚ ᱫᱚᱨᱠᱟᱨ ᱠᱟᱱ ᱜᱮᱭᱟ ᱟᱨ ᱢᱤᱫ ᱫᱤᱱᱚᱜ ᱢᱟᱱᱮ ᱦᱚᱭ ᱦᱤᱸᱥᱤᱫ ᱠᱷᱟᱹᱛᱤᱨ ᱟᱞᱮ ᱱᱚᱰᱮ ᱴᱟᱣᱟᱨ ᱴᱟᱣᱟᱨ ᱢᱟᱱᱮ ᱵᱟᱭ ᱧᱟᱢᱮᱜ ᱛᱟᱦᱮᱱᱟ ᱵᱟᱭ ᱧᱟᱢᱮᱜ ᱛᱟᱦᱮᱱ ᱠᱷᱟᱱ ᱫᱚ ᱵᱟᱭ ᱧᱟᱢᱮᱜ ᱠᱟᱱᱟ ᱛᱚᱠᱷᱚᱱ ᱢᱤᱫ ᱫᱤᱱᱚᱜ ᱥᱚᱨᱠᱟᱨ ᱠᱷᱚᱱ ᱦᱚᱲᱠᱚ ᱦᱮᱡ ᱞᱮᱱᱟ ᱚᱸᱰᱮ ᱚᱱᱟ ᱦᱚᱭ ᱦᱤᱸᱥᱤᱫ ᱠᱷᱟᱹᱛᱤᱨ ᱚᱸᱰᱮ ᱡᱚᱛᱚ ᱴᱟᱣᱟᱨ ᱠᱚᱭ ᱤᱭᱟᱹ ᱞᱮᱫᱟ ᱟᱫᱚ ᱱᱚᱣᱟ ᱥᱚᱨᱠᱟᱨ ᱠᱷᱚᱱ ᱦᱚᱲᱠᱚ ᱦᱮᱡ ᱞᱮᱱᱟ ᱡᱚᱛᱚ ᱚᱱᱟ ᱠᱚᱠᱚ ᱴᱷᱤᱠ ᱦᱚᱴᱚ ᱠᱟᱫᱟ ᱛᱟᱨᱯᱚᱨ ᱠᱷᱚᱱᱜᱮ ᱵᱟᱨ ᱯᱮ ᱫᱤᱱ ᱯᱚᱨ ᱴᱷᱤᱠ ᱮᱱᱟ ᱟᱨᱚ ᱡᱚᱛᱚᱭ ᱧᱟᱢ ᱠᱮᱫᱟ ᱯᱷᱳᱱ ᱵᱟᱠᱷᱟᱱ ᱫᱚ ᱱᱤᱭᱟᱹ ᱡᱩᱜᱽ ᱨᱮᱫᱚ ᱪᱮᱫ ᱦᱚᱸ ᱵᱟᱝ ᱦᱩᱭᱩᱜᱼᱟ ᱪᱮᱫᱟᱜ ᱥᱮ ᱯᱷᱳᱱ ᱛᱮᱜᱮ ᱡᱚᱛᱚ ᱠᱤᱪᱷᱩ ᱡᱚᱛᱚ ᱠᱤᱪᱷᱩ ᱴᱤᱭᱩᱥᱚᱱ ᱮᱢ ᱯᱟᱲᱦᱟᱣ ᱫᱟᱲᱮᱭᱟᱜᱼᱟ ᱛᱟᱯᱚᱛᱮ ᱚᱱᱞᱟᱭᱤᱱ ᱛᱮ ᱡᱟᱦᱟᱱᱟᱜ ᱜᱮᱢ ᱥᱚᱯᱤᱝ ᱫᱟᱲᱮᱭᱟᱜᱼᱟ ᱡᱟᱦᱟᱸ ᱠᱤᱪᱷᱩ ᱢᱟᱱᱮ ᱡᱚᱛᱚᱜᱮ ᱯᱷᱳᱱ ᱠᱚᱛᱮ ᱥᱟᱺᱜᱤᱧ ᱨᱮᱱ ᱦᱚᱲ ᱦᱚᱸᱢ ᱧᱟᱢ ᱫᱟᱲᱮ ᱟᱭᱟ ᱢᱟᱱᱮ ᱚᱱᱟ ᱠᱷᱟᱹᱛᱤᱨ